ᱦᱮᱸ ᱜᱚᱝᱠᱮ ᱡᱚᱸᱦᱟᱨᱜᱮ ᱟᱹᱞᱤᱧ ᱫᱚᱦᱟᱸᱜ ᱚᱱᱟ ᱯᱚᱨᱭᱟᱵᱚᱨᱚᱱ ᱡᱟᱦᱟᱸ ᱯᱚᱨᱤᱵᱮᱹᱥ ᱵᱟᱠᱷᱨᱟ ᱥᱮᱱ ᱠᱷᱚᱱᱞᱤᱧ ᱯᱷᱳᱱᱮᱫᱼᱟ ᱦᱟᱸᱜ ᱟᱪᱪᱷᱟ ᱟᱯᱮᱢᱟ ᱱᱮᱛᱟᱦᱚᱲ ᱠᱟᱱᱟᱯᱮ ᱟᱫᱚ ᱚᱱᱟᱠᱚ ᱤᱫᱤ ᱠᱟᱛᱮᱫ ᱪᱮᱫᱞᱮᱠᱟ ᱥᱚᱪᱮᱛᱚᱱᱠᱚ ᱦᱩᱭᱩᱜ ᱠᱟᱱᱟ ᱥᱮ ᱵᱟᱝᱟ ᱠᱟᱹᱡ ᱚᱱᱟ ᱠᱟᱹᱡ ᱞᱟᱹᱭ ᱧᱚᱜᱽᱵᱤᱱ ᱦᱳᱭ ᱦᱳᱭ ᱦᱳᱭ ᱴᱷᱤᱠ ᱴᱷᱤᱠ ᱟᱪᱪᱷᱟ ᱟᱪᱪᱷᱟ ᱴᱷᱤᱠ ᱟᱨ ᱡᱚᱜᱟᱣ ᱦᱚᱲ ᱡᱮᱨᱚᱠᱚᱢ ᱡᱚᱜᱟᱣ ᱡᱚᱛᱚᱱᱟ ᱟᱵᱚᱫᱚ ᱴᱷᱤᱠ ᱴᱷᱤᱠ ᱴᱷᱤᱠ ᱟᱨ ᱚᱱᱟᱜᱮᱠᱚ ᱞᱟᱹᱭ ᱟᱠᱟᱫ ᱢᱟᱱᱮ ᱵᱟᱨᱦᱮ ᱨᱮ ᱡᱮ ᱟᱵᱚ ᱟᱹᱫᱤᱵᱟᱹᱥᱤᱭᱟᱜ ᱡᱤᱣᱤ ᱢᱟ ᱢᱮᱱᱟᱜᱼᱟ ᱴᱷᱤᱠ ᱴᱷᱤᱠ ᱟᱨ ᱴᱷᱤᱠ ᱴᱷᱤᱠ ᱢᱮᱱᱠᱷᱟᱱ ᱚᱱᱟ ᱪᱮᱛᱟᱱ ᱨᱮᱦᱚᱸ ᱟᱹᱰᱤ ᱨᱚᱠᱚᱢ ᱠᱟᱹᱢᱤ ᱠᱚ ᱪᱟᱞᱟᱜ ᱠᱟᱱᱟ ᱡᱮ ᱤᱛᱟᱹ ᱠᱚᱦᱚᱸ ᱧᱟᱢᱚᱜ ᱠᱟᱱᱟ ᱪᱮᱫ ᱪᱮᱫ ᱫᱟᱨᱮ ᱨᱚᱦᱚᱭ ᱵᱟᱠᱷᱨᱟ ᱟᱨ ᱚᱱᱟ ᱨᱮᱱᱟᱜ ᱢᱟᱱᱮ ᱯᱞᱟᱱᱴᱮᱥᱚᱱ ᱠᱚᱦᱚᱸ ᱢᱮᱱᱟᱜᱼᱟ ᱟᱨ ᱚᱱᱟ ᱠᱚᱨᱮᱱᱟᱜ ᱞᱟᱵᱷ ᱡᱮ ᱪᱮᱫᱞᱮᱠᱟᱵᱚ ᱦᱟᱛᱟᱣ ᱫᱟᱲᱮᱭᱟᱜ ᱠᱟᱱᱟ ᱥᱮ ᱵᱟᱝᱟ ᱟᱛᱳ ᱫᱤᱥᱚᱢᱨᱮ ᱴᱷᱤᱠ ᱴᱷᱤᱠ ᱟᱨᱵᱟᱠᱷᱟᱱ ᱱᱚᱣᱟ ᱯᱟᱥᱴᱟ ᱠᱷᱚᱱ ᱨᱮᱦᱚᱸ ᱟᱹᱰᱤᱜᱟᱱ ᱚᱱᱠᱟᱱ ᱯᱞᱟᱱᱴᱮᱥᱚᱱ ᱠᱟᱛᱮᱫ ᱤᱭᱟᱹᱠᱚ ᱧᱟᱢᱚᱜ ᱠᱟᱱᱟ ᱟᱨ ᱦᱚᱲᱠᱚ ᱡᱳᱜᱟᱡᱳᱜᱽ ᱠᱷᱟᱱ ᱵᱤᱱᱟᱹ ᱯᱚᱭᱥᱟᱛᱮ ᱫᱟᱨᱮᱠᱚ ᱮᱢ ᱟᱠᱟᱱᱟ ᱱᱤᱡᱮᱨ ᱡᱟᱭᱜᱟᱠᱚ ᱢᱮᱱᱟᱜ ᱠᱷᱟᱱ ᱚᱱᱟ ᱠᱚᱨᱮᱦᱚᱸ ᱨᱚᱦᱚᱭ ᱟᱹᱰᱤ ᱴᱷᱤᱠ ᱜᱟᱱᱚᱜᱼᱟ ᱴᱷᱤᱠ ᱜᱮᱭᱟ ᱯᱷᱟᱸᱠᱟ ᱡᱟᱭᱜᱟ ᱠᱚᱨᱮ

ᱦᱮᱸ ᱦᱮᱸ ᱢᱮᱱᱟᱜᱼᱟ ᱚᱱᱟᱠᱚ ᱟᱹᱰᱤ ᱡᱳᱨ ᱵᱮᱵᱚᱥᱛᱟ ᱢᱮᱱᱟᱜᱼᱟ ᱢᱮᱱᱠᱷᱟᱱ ᱡᱳᱜᱟᱡᱳᱜᱽ ᱞᱮᱠᱷᱟᱱᱜᱮ ᱚᱱᱟᱫᱚ ᱵᱤᱱᱟᱹ ᱠᱟᱹᱣᱰᱤᱛᱮᱜᱮ ᱧᱟᱢᱚᱜᱼᱟ ᱮᱱᱠᱷᱟᱱ ᱱᱤᱛᱟᱜ ᱯᱚᱨᱤᱥᱛᱤᱛᱤ ᱢᱟ ᱦᱚᱭ ᱦᱤᱥᱤᱫ ᱟᱹᱰᱤᱜᱮ ᱵᱟᱹᱲᱛᱤᱭᱮᱱᱟ ᱢᱟᱱᱮ ᱫᱟᱨᱮ ᱠᱚᱢ ᱠᱷᱟᱹᱛᱤᱨ ᱛᱮ ᱞᱚᱞᱚ ᱦᱟᱣᱟᱜᱮ ᱰᱷᱮᱹᱨᱚᱜ ᱠᱟᱱᱟ ᱴᱷᱤᱠ ᱴᱷᱤᱠ ᱴᱷᱤᱠ ᱴᱷᱤᱠ ᱟᱪᱪᱷᱟᱹ ᱜᱚᱝᱠᱮ ᱛᱚᱵᱮ ᱤᱱᱠᱟᱹᱜᱮ ᱢᱟ ᱡᱚᱸᱦᱟᱨ ᱡᱚᱸᱦᱟᱨ